ᱴᱤᱵᱷᱤ ᱟᱨ ᱚᱱᱞᱟᱭᱤᱱ ᱴᱤᱵᱷᱤ ᱛᱮᱦᱚᱸ ᱡᱩᱫᱤ ᱟᱯᱱᱟᱨ ᱟᱹᱛᱩ ᱫᱤᱥᱚᱢ ᱨᱮᱱ ᱥᱮ ᱟᱯᱱᱟᱨ ᱴᱚᱴᱷᱟ ᱨᱮᱱ ᱜᱤᱫᱽᱨᱟᱹ ᱠᱚ ᱱᱤᱡᱮᱨᱟᱜ ᱯᱟᱹᱨᱥᱤ ᱛᱮ ᱥᱮᱪᱮᱫ ᱠᱚ ᱞᱟᱹᱜᱤᱫ ᱛᱮ ᱠᱷᱟᱱ ᱴᱤᱵᱷᱤ ᱛᱮ ᱟᱯᱱᱟᱨᱟᱜ ᱟᱭᱳ ᱟᱲᱟᱝ ᱛᱮ ᱠᱟᱨᱴᱩᱱ ᱠᱚ ᱥᱮ ᱥᱮᱪᱮᱫ ᱟᱱ ᱤᱭᱟᱹ ᱠᱚ ᱚᱱᱟ ᱠᱚ ᱴᱷᱟᱹᱣᱠᱟᱹ ᱦᱩᱭᱩᱜᱼᱟ ᱟᱨ ᱥᱟᱶᱛᱮ ᱚᱱᱞᱟᱭᱤᱱ ᱱᱤᱛᱚᱜ ᱡᱟᱦᱟᱸ ᱤᱭᱩᱴᱩᱵᱽ ᱠᱚ ᱩᱰᱩᱠ ᱠᱟᱱᱟ ᱱᱚᱣᱟᱨᱮ ᱜᱤᱫᱽᱨᱟᱹ ᱠᱚ ᱞᱟᱹᱜᱤᱫ ᱱᱟᱯᱟᱭ ᱱᱟᱯᱟᱭ ᱠᱟᱨᱴᱩᱱ ᱠᱚ ᱫᱮᱠᱷᱟᱣ ᱥᱮ ᱥᱮᱪᱮᱫᱟᱜ ᱞᱮᱠᱟᱱᱟᱜ ᱠᱟᱹᱦᱱᱤ ᱠᱩᱫᱩᱢ ᱠᱚ ᱵᱮᱱᱟᱣ ᱠᱟᱛᱮᱫ ᱯᱷᱳᱴᱳ ᱥᱟᱞᱟᱜ ᱫᱮᱠᱷᱟᱣ ᱟᱠᱚ ᱠᱷᱟᱱ ᱱᱟᱯᱟᱭᱚᱜᱼᱟ ᱥᱮᱪᱮᱫ ᱥᱮ ᱩᱛᱱᱟᱹᱜᱼᱟ ᱱᱚᱣᱟ ᱜᱮ ᱱᱟᱯᱟᱭ ᱜᱤᱫᱽᱨᱟᱹ ᱠᱚ ᱞᱟᱹᱜᱤᱫ ᱫᱚ ᱯᱩᱛᱩᱞ ᱠᱚ ᱱᱟᱯᱟᱭ ᱱᱟᱯᱟᱭ ᱥᱟᱡᱟᱣ ᱠᱚ ᱡᱷᱚᱛᱚ ᱞᱮᱠᱟᱱᱟᱜ ᱥᱟᱡᱟᱣ ᱠᱟᱛᱮ ᱫᱮᱠᱷᱟᱣ ᱦᱚᱸ ᱞᱟᱹᱠᱛᱤ ᱠᱟᱱᱟ ᱛᱚᱵᱮ ᱮᱱᱟ ᱚᱞᱚᱜ ᱯᱟᱲᱦᱟᱣ ᱨᱮ ᱢᱚᱱᱮ ᱞᱟᱜᱟᱜᱼᱟ ᱟᱨ ᱢᱚᱱᱮ ᱞᱟᱜᱟᱣ ᱞᱮᱱᱠᱷᱟᱱ ᱜᱤᱫᱽᱨᱟᱹ ᱠᱚ ᱥᱮᱪᱮᱫ ᱞᱮᱱᱠᱷᱟᱱ ᱛᱚᱵᱮ ᱟᱱᱟᱜ ᱟᱹᱛᱩ ᱫᱤᱥᱚᱢ ᱩᱛᱱᱟᱹᱣ ᱦᱩᱭᱩᱜᱼᱟ ᱟᱨ ᱟᱹᱛᱩ ᱫᱤᱥᱚᱢ ᱩᱛᱱᱟᱹᱣ ᱞᱮᱱᱠᱷᱟᱱ ᱛᱮᱦᱤᱧ ᱟᱵᱚᱣᱟᱜ ᱯᱚᱱᱚᱛ ᱯᱚᱱᱚᱛ ᱢᱮᱱᱠᱷᱟᱱ ᱟᱵᱚᱣᱟᱜ ᱫᱤᱥᱚᱢ ᱩᱛᱱᱟᱹᱣ ᱟᱨ ᱫᱤᱥᱚᱢ ᱩᱛᱱᱟᱹᱣ ᱞᱮᱱᱠᱷᱟᱱ ᱟᱵᱚᱣᱟᱜ ᱡᱮᱜᱮᱫ ᱡᱟᱠᱟᱫ ᱥᱟᱱᱟᱢ ᱫᱤᱥᱚᱢ ᱜᱮ ᱩᱛᱱᱟᱹᱜᱼᱟ